ᱤᱧ ᱫᱚ ᱥᱳᱥᱟᱞ ᱢᱮᱰᱤᱭᱟ ᱨᱮ ᱨᱤᱞᱥ ᱵᱟ ᱚᱛᱷᱚᱵᱟ ᱥᱚᱨᱴᱥ ᱧᱮᱞ ᱜᱤᱭᱟᱹᱧ ᱛᱚ ᱵᱷᱟᱹᱜᱤ ᱜᱤᱧ ᱧᱮᱞᱟ ᱡᱟᱦᱟᱸᱠᱚ ᱨᱤᱞᱥᱤᱧ ᱧᱮᱞᱟ ᱚᱱᱟᱠᱚ ᱢᱚᱫᱽ ᱨᱮ ᱛᱟᱦᱮᱱ ᱠᱟᱱᱟ ᱡᱮᱢᱚᱱ ᱵᱟᱝᱞᱟ ᱦᱤᱱᱫᱤ ᱵᱤᱫᱮᱥᱤ ᱨᱮᱱᱟᱜ ᱦᱚᱸ ᱠᱤᱪᱷᱩ ᱨᱤᱞᱥ ᱠᱚ ᱥᱚᱨᱴᱥ ᱠᱚᱧ ᱧᱮᱞ ᱜᱮ ᱭᱟ ᱟᱨ ᱡᱮ ᱨᱚᱠᱚᱢ ᱵᱷᱟᱵᱮ ᱴᱨᱮᱱᱰ ᱪᱟᱞᱟᱜ ᱠᱟᱱᱟ ᱥᱚᱨᱴᱥ ᱟᱨ ᱨᱤᱞᱥ ᱨᱚᱱᱟᱜ ᱟᱹᱰᱤ ᱟᱭᱢᱟ ᱦᱚᱲ ᱠᱚ ᱠᱩᱥᱤᱭᱟᱜ ᱠᱟᱱᱟ ᱚᱱᱠᱟ ᱦᱚᱛᱮᱫ ᱛᱮᱜᱮ ᱤᱧ ᱦᱚᱸ ᱨᱤᱞᱥ ᱟᱨ ᱥᱚᱨᱴᱥ ᱫᱚ ᱵᱮᱥ ᱵᱷᱟᱜᱮ ᱜᱤᱧ ᱠᱩᱥᱤᱭᱟᱜᱼᱟ ᱟᱨ ᱥᱮᱨᱚᱠᱚᱢ ᱦᱤᱥᱟᱹᱵ ᱛᱮᱫᱚ ᱨᱤᱞᱥ ᱠᱩᱧ ᱧᱮᱞ ᱜᱮᱭᱟ ᱠᱚᱢᱮᱰᱤ ᱨᱤᱞᱥ ᱠᱚ ᱰᱮᱱᱥ ᱨᱤᱞᱥ ᱠᱚ ᱟᱨᱦᱚᱸ ᱟᱭᱢᱟ ᱞᱮᱠᱟᱱᱟᱜ ᱨᱤᱞᱥ ᱤᱧ ᱧᱮᱞᱟ ᱛᱚ ᱰᱮᱱᱥ ᱨᱤᱞᱥ ᱫᱚ ᱵᱮᱥ ᱵᱷᱟᱜᱮ ᱜᱮ ᱧᱮᱞ ᱦᱩᱭᱩᱜᱼᱟ ᱛᱚ ᱚᱱᱠᱟᱱ ᱨᱤᱞᱥ ᱢᱚᱫᱽ ᱨᱮ ᱤᱧ ᱵᱟᱨᱼᱯᱮ ᱦᱚᱲᱟᱜ ᱧᱩᱛᱩᱢᱤᱧ ᱞᱟᱹᱭᱮᱫᱟ ᱡᱟᱦᱟᱸᱭ ᱠᱚᱣᱟᱜ ᱨᱤᱞᱥ ᱤᱧ ᱪᱚᱨᱚᱢᱤᱧ ᱠᱩᱥᱤᱭᱟᱜᱼᱟ ᱥᱮ ᱟᱹᱰᱤ ᱟᱸᱴᱤᱧ ᱠᱩᱥᱤᱭᱟᱜᱼᱟ ᱟᱨᱤᱧ ᱧᱮᱞ ᱜᱮᱭᱟ ᱵᱮᱥ ᱵᱷᱟᱹᱜᱤ ᱤᱭᱟᱹᱛᱮ ᱡᱮᱢᱚᱱ ᱚᱱᱠᱟᱱᱟᱜ ᱨᱤᱞᱥ ᱢᱚᱫᱽ ᱨᱮᱫᱚ ᱡᱳᱥᱮᱯᱟᱜ ᱨᱤᱞᱥ ᱢᱤᱫᱴᱮᱱ ᱟᱨ ᱵᱤ ᱥᱚᱨᱮᱱ ᱧᱩᱛᱩᱢ ᱛᱮ ᱢᱤᱫᱴᱮᱱ ᱨᱤᱞᱥ ᱦᱮᱱᱟᱜ ᱟᱠᱟᱫᱟ ᱟᱨ ᱫᱚᱥᱨᱟ ᱫᱚ ᱦᱩᱭᱩᱜ ᱠᱟᱱᱟ ᱨᱟᱢᱚ ᱧᱩᱛᱩᱢ ᱛᱮ ᱢᱤᱫᱴᱮᱱ ᱨᱤᱞᱥ ᱦᱮᱱᱟᱜ ᱟᱠᱟᱫᱟ ᱚᱱᱟᱠᱚ ᱠᱤᱪᱷᱩᱼᱠᱤᱪᱷᱩ ᱨᱤᱞᱥ ᱨᱮᱭᱟᱜ ᱤᱧ ᱧᱩᱛᱩᱢᱤᱧ ᱞᱟᱹᱭ ᱠᱮᱫᱟ ᱡᱚᱛᱚ ᱨᱤᱞᱥ ᱫᱚ ᱧᱩᱛᱩᱢ ᱫᱚ ᱵᱟᱹᱧ ᱞᱟᱹᱭᱮᱫᱟ ᱛᱟᱨ ᱢᱚᱫᱽ ᱨᱮ ᱠᱚᱭᱮᱠᱴᱤ ᱨᱤᱞᱥᱤᱧ ᱞᱟᱹᱭ ᱠᱮᱫᱟ ᱛᱚ ᱱᱚᱶᱟ ᱠᱚ ᱨᱤᱞᱥ ᱨᱮᱭᱟᱜ ᱮᱱᱮᱡ ᱠᱚ ᱡᱮᱠᱚᱴᱤ ᱮᱥᱯᱳᱴᱥ ᱠᱚ ᱮᱢᱟᱠᱚ ᱥᱚᱴᱥ ᱨᱮ ᱚᱱᱟ ᱠᱚ ᱤᱧ ᱵᱮᱥ ᱵᱷᱟᱜᱮ ᱜᱤᱧ ᱧᱮᱞᱟ ᱮᱵᱚᱝ ᱨᱤᱞᱥ ᱤᱧ ᱢᱚᱴᱟᱢᱩᱴᱤ ᱵᱮᱥ ᱵᱷᱟᱜᱮ ᱜᱤᱧ ᱠᱩᱥᱤᱭᱟᱜᱼᱟ ᱟᱨ ᱴᱟᱭᱤᱢ ᱦᱚ ᱸ ᱵᱮᱥ ᱵᱷᱟᱜᱤ ᱜᱮ ᱯᱟᱥᱚᱜᱼᱟ ᱥᱮᱭ ᱦᱤᱥᱟᱹᱵ ᱛᱮ ᱨᱤᱞᱥ ᱤᱧᱟᱹᱜ ᱦᱚᱸ ᱯᱚᱪᱷᱚᱱᱫᱚ ᱢᱚᱫᱽ ᱨᱮᱜᱤ ᱯᱟᱲᱟᱜ ᱠᱟᱱᱟ